ᱟᱞᱮ ᱱᱚᱣᱟ ᱴᱚᱴᱷᱟ ᱨᱮᱫᱚ ᱥᱟᱱᱛᱟᱲ ᱥᱟᱶᱛᱮ ᱵᱟᱝᱜᱟᱞᱤ ᱦᱚᱸ ᱢᱮᱱᱟᱜ ᱠᱚᱣᱟ ᱟᱹᱰᱤ ᱟᱭᱢᱟ ᱜᱮ ᱚᱱᱟ ᱥᱟᱶᱛᱮ ᱟᱞᱮ ᱩᱱᱠᱩᱣᱟᱜ ᱵᱷᱟᱥᱟ ᱦᱚᱸᱞᱮ ᱵᱮᱵᱚᱦᱟᱨᱟ ᱥᱟᱱᱛᱟᱲᱤ ᱯᱟᱹᱨᱥᱤ ᱢᱟᱫᱽᱫᱷᱚᱢᱛᱮ ᱡᱟᱦᱟᱸ ᱜᱮ ᱩᱱᱠᱩ ᱥᱚᱸᱜᱮ ᱢᱮᱥᱟᱞ ᱠᱟᱛᱮ ᱟᱞᱮᱭᱟᱜ ᱦᱚᱲ ᱵᱷᱟᱥᱟ ᱩᱱᱠᱩᱣᱟᱜ ᱨᱮᱞᱮ ᱢᱤᱫ ᱟᱠᱟᱫᱟ ᱩᱱᱠᱩ ᱥᱚᱸᱜᱮ ᱢᱮᱥᱟ ᱢᱮᱱᱟᱜᱼᱟ ᱛᱚ ᱚᱱᱟᱛᱮᱜᱮ ᱟᱞᱮ ᱵᱷᱟᱥᱟ ᱦᱚᱸ ᱩᱱᱠᱩ ᱥᱚᱸᱜᱮ ᱟᱫᱚ ᱩᱱᱠᱩ ᱫᱚ ᱟᱞᱮ ᱦᱚᱲ ᱨᱚᱲ ᱫᱚ ᱵᱟᱠᱚ ᱵᱩᱡᱷᱟᱹᱣ ᱛᱮ ᱚᱱᱟᱛᱮ ᱩᱱᱠᱩ ᱫᱚ ᱟᱞᱮ ᱥᱟᱱᱛᱟᱲ ᱦᱚᱲ ᱨᱚᱲ ᱫᱚ ᱵᱟᱠᱚ ᱥᱮᱞᱮᱫᱟ ᱟᱨ ᱱᱚᱣᱟ ᱴᱚᱴᱷᱟ ᱨᱮᱫᱚ ᱵᱳᱰᱳ ᱡᱟᱹᱛᱤ ᱫᱚ ᱵᱟᱹᱱᱩᱜ ᱠᱚᱣᱟ ᱚᱱᱟᱛᱮ ᱩᱱᱠᱩᱣᱟᱜ ᱨᱚᱲ ᱫᱚ ᱵᱟᱥᱮ ᱵᱟᱰᱟᱭᱟ